ᱤᱧᱟᱹᱜ ᱜᱷᱟᱨᱚᱡᱽ ᱨᱮᱭᱟᱜ ᱚᱲᱟᱜ ᱦᱚᱲ ᱠᱚ ᱨᱩᱭᱟᱹ ᱞᱮᱱᱠᱷᱟᱱ ᱤᱧ ᱫᱚ ᱩᱱᱤ ᱨᱩᱭᱟᱹ ᱦᱚᱲ ᱯᱤᱯᱟᱹ ᱛᱤᱠᱤ ᱠᱟᱭᱨᱟ ᱛᱤᱠᱤ ᱟᱞᱩ ᱥᱤᱯᱤ ᱥᱤᱯᱤ ᱟᱭᱟ ᱟᱨ ᱥᱩᱱᱩᱢ ᱵᱩᱞᱩᱝ ᱠᱚᱢ ᱮᱢ ᱠᱟᱛᱮ ᱢᱟᱹᱨᱤᱡᱽ ᱠᱚ ᱠᱚᱢ ᱞᱟᱜᱟᱣ ᱠᱟᱛᱮ ᱤᱧ ᱩᱛᱩ ᱟᱭᱟ ᱟᱨ ᱥᱮᱫᱽᱰᱚ ᱩᱛᱩ ᱫᱤᱭᱮ ᱫᱟᱠᱟᱧ ᱡᱚᱢ ᱚᱪᱚᱭᱮᱭᱟ